ᱟᱵᱚ ᱟᱛᱩ ᱫᱤᱥᱚᱢ ᱨᱮᱱ ᱦᱚᱲ ᱞᱟᱜᱤᱜ ᱫᱚ ᱥᱚᱦᱚᱨ ᱨᱮ ᱛᱟᱦᱮᱸ ᱟᱰᱤ ᱠᱚᱴᱷᱤᱱ ᱜᱮ ᱵᱩᱡᱷᱟᱹᱜᱼᱟ ᱥᱚᱦᱚᱨᱡᱚ ᱧᱮᱞ ᱞᱮᱠᱷᱟᱡ ᱢᱚᱸᱡᱽ ᱜᱮ ᱵᱩᱡᱷᱟᱹᱜᱼᱟ ᱥᱚᱦᱚᱨ ᱠᱟᱱᱟ ᱢᱮᱱᱛᱮ ᱡᱚᱛᱚ ᱥᱩᱡᱳᱜᱽ ᱥᱩᱵᱤᱫᱟ ᱢᱮᱱᱟᱜᱼᱟᱠᱤᱱᱛᱩ ᱚᱸᱰᱮᱱᱟᱜ ᱡᱤᱵᱚᱱ ᱫᱚᱟᱵᱚ ᱟᱛᱩ ᱨᱮᱭᱟᱜ ᱡᱤᱵᱚᱱ ᱠᱷᱚᱱ ᱟᱭᱢᱟ ᱟᱞᱟᱫᱟ ᱥᱚᱦᱚᱨ ᱨᱮᱛᱟᱦᱮᱸ ᱞᱟᱜᱤᱜ ᱢᱤᱜᱴᱮᱱ ᱥᱟᱫᱷᱟᱨᱚᱱ ᱦᱚᱲ ᱟᱭᱢᱟ ᱠᱚᱥᱴᱚ ᱜᱮᱭ ᱵᱩᱡᱷᱟᱹᱣᱟ ᱚᱸᱰᱮ ᱫᱚ ᱡᱚᱛᱚ ᱠᱤᱪᱷᱩ ᱠᱤᱨᱤᱧ ᱠᱟᱛᱮᱜᱡᱚᱢ ᱥᱮ ᱵᱮᱵᱷᱟᱨ ᱦᱩᱭᱩᱜᱼᱟ ᱥᱚᱦᱚᱨ ᱨᱮᱭᱟᱜᱡᱤᱵᱚᱱᱨᱮᱟᱰᱤᱟᱭᱢᱟ ᱯᱚᱞᱤᱭᱩᱥᱚᱱ ᱡᱟᱦᱟᱸᱨᱮ ᱫᱩᱥᱚᱱ ᱵᱟᱝᱞᱟ ᱛᱮᱫᱚ ᱠᱚ ᱢᱮᱱᱟ ᱢᱮᱱᱟᱜᱼᱟ ᱟᱵᱚ ᱟᱛᱩ ᱨᱮᱱ ᱦᱚᱲ ᱡᱟᱦᱟᱸᱭ ᱯᱨᱚᱠᱤᱛᱤ ᱨᱮᱠᱚ ᱵᱟᱧᱪᱟᱜᱼᱟ ᱩᱱᱤ ᱚᱝᱠᱟᱱ ᱠᱚ ᱦᱚᱲ ᱞᱟᱜᱤᱜ ᱫᱚ ᱥᱚᱦᱚᱨ ᱨᱮ ᱛᱟᱦᱮᱸ ᱟᱰᱤ ᱢᱩᱥᱠᱤᱞ ᱯᱚᱱᱭᱟ ᱫᱮᱣᱟᱞ ᱢᱚᱫᱽᱫᱷᱮᱨᱮ ᱡᱤᱵᱚᱱ ᱠᱟᱢᱤ ᱚᱲᱟᱜ ᱵᱟᱧᱪᱟᱜ ᱞᱮᱠᱟᱱ ᱡᱟᱭᱜᱟ ᱜᱮ ᱵᱟᱱᱩᱜᱼᱟ ᱦᱚᱲ ᱵᱟᱠᱚ ᱢᱮᱥᱟᱜᱼᱟ ᱟᱨ ᱟᱛᱩ ᱨᱮ ᱨᱩᱣᱟᱹᱲ ᱠᱟᱛᱮᱜ ᱡᱟᱧ ᱧᱮᱞᱟ ᱥᱟᱦᱟᱱ ᱛᱮᱢ ᱫᱟᱠᱟᱭ ᱟᱞᱩ ᱥᱤᱯᱤ ᱫᱟᱠᱟ ᱡᱚᱢ ᱠᱟᱛᱮᱜ ᱦᱚᱸ ᱟᱭᱢᱟ ᱥᱟᱱᱛᱤ ᱦᱚᱲ ᱫᱚ ᱢᱤᱞᱮ ᱢᱤᱥᱮ ᱛᱮᱠᱚ ᱛᱟᱦᱮᱸᱱᱟ ᱮᱠᱮ ᱚᱯᱚᱨᱮᱨ ᱞᱟᱜᱤᱜ ᱠᱚ ᱞᱟᱦᱟ ᱦᱤᱡᱩᱜᱼᱟ ᱥᱚᱦᱚᱨ ᱨᱮᱫᱚ ᱱᱤᱭᱟᱹ ᱵᱟᱱᱩᱜᱼᱟ ᱟᱢ ᱤᱧ ᱵᱟᱹᱧ ᱧᱮᱞ ᱠᱟᱜ ᱢᱮᱭᱟ ᱩᱱᱤ ᱤᱧ ᱵᱟᱭ ᱧᱮᱞ ᱠᱟᱫᱤᱧᱟ ᱧᱟᱯᱟᱢ ᱠᱟᱛᱮᱜ ᱦᱚᱸ ᱵᱟᱠᱚ ᱨᱚᱲᱟ ᱟᱛᱩ ᱨᱮ ᱨᱩᱣᱟᱹᱲ ᱦᱟᱡᱩᱜ ᱨᱮᱭᱟᱜ ᱟᱨᱚ ᱠᱟᱨᱚᱱ ᱦᱩᱭᱩᱜ ᱠᱟᱱᱟ ᱱᱤᱡᱮᱨᱮᱱ ᱦᱚᱲ ᱢᱚᱫᱽᱫᱷᱮᱨᱮ ᱛᱟᱦᱮᱸᱱ ᱡᱟ ᱥᱚᱦᱚᱨ ᱨᱮᱫᱚ ᱠᱚᱱᱚ ᱫᱤᱱ ᱵᱟᱝ ᱦᱩᱭᱩᱜᱼᱟ ᱱᱤᱡᱮ ᱦᱚᱲ ᱢᱚᱫᱽᱫᱷᱮᱨᱮ ᱛᱟᱦᱮᱸᱱ ᱠᱟᱛᱮ ᱦᱚᱸ ᱵᱤᱧ ᱧᱮᱞ ᱦᱚᱲ ᱞᱮᱠᱟ ᱛᱟᱦᱮᱸ ᱦᱩᱭᱩᱜᱼᱟ ᱟᱨ ᱟᱛᱩ ᱨᱮ ᱡᱚᱛᱚ ᱦᱚᱲ ᱮᱠᱮ ᱚᱯᱚᱨᱮᱨᱯᱟᱥᱮ ᱠᱚ ᱛᱟᱦᱮᱸᱱᱟ